ᱦᱮᱸ ᱤᱧ ᱥᱮᱨᱮᱧ ᱟᱸᱡᱚᱢᱤᱧ ᱠᱩᱥᱤᱣᱟᱜᱼᱟ ᱟᱨ ᱤᱧ ᱫᱚ ᱴᱨᱮᱰᱤᱥᱚᱱᱟᱞ ᱥᱮᱨᱮᱧ ᱜᱤᱧ ᱟᱸᱡᱚᱢᱟ ᱟᱨ ᱥᱮᱨᱮᱧ ᱢᱮᱱᱛᱮ ᱫᱚ ᱱᱚᱸᱰᱮ ᱠᱚᱞᱯᱟᱱᱟ ᱦᱟᱸᱥᱫᱟ ᱤᱧ ᱠᱩᱥᱤᱣᱟᱭᱟ ᱪᱮᱫᱟᱜ ᱥᱮ ᱩᱱᱤ ᱫᱚ ᱡᱚᱛᱚ ᱞᱮᱠᱟᱱᱟᱜ ᱥᱮᱨᱮᱧ ᱜᱮ ᱥᱮᱨᱮᱧᱟ ᱟᱨ ᱥᱮᱨᱮᱧ ᱨᱮᱱᱟᱜ ᱛᱷᱟᱱᱮᱡᱽ ᱞᱮᱠᱟ ᱛᱮᱫᱚ ᱫᱚᱝ ᱥᱮᱨᱮᱧ ᱡᱮᱢᱚᱱ ᱚᱱᱟᱫᱚ ᱵᱟᱯᱞᱟ ᱠᱚᱨᱮ ᱜᱮ ᱥᱮᱨᱮᱧᱟ ᱵᱚᱱ ᱟᱨ ᱵᱟᱦᱟ ᱨᱮᱫᱚ ᱵᱟᱦᱟ ᱥᱮᱨᱮᱧ ᱥᱚᱨᱦᱟᱭ ᱚᱠᱛᱚ ᱫᱚ ᱥᱚᱨᱦᱟᱭ ᱫᱟᱸᱥᱟᱭ ᱚᱠᱛᱮ ᱫᱚ ᱫᱟᱸᱥᱟᱭ ᱥᱮᱨᱮᱧ ᱱᱚᱣᱟ ᱠᱚᱜᱮ ᱥᱮᱨᱮᱧ ᱨᱮᱱᱟᱜ ᱛᱷᱟᱹᱱᱤᱛ ᱢᱮᱱᱛᱮ ᱫᱚᱧ ᱞᱟᱹᱭ ᱫᱟᱲᱮᱭᱟᱜᱼᱟ